ᱡᱷᱟᱲᱠᱷᱚᱸᱰ ᱯᱚᱱᱚᱛ ᱨᱮᱫᱚ ᱟᱭᱢᱟ ᱞᱮᱠᱟᱱ ᱠᱷᱮᱞᱳᱰ ᱦᱩᱭᱩᱜᱚᱜ ᱠᱟᱱᱟ ᱚᱱᱟ ᱠᱚᱨᱮ ᱡᱮᱢᱚᱱ ᱤᱥᱨᱟ ᱠᱤᱠᱨᱟ ᱯᱷᱩᱴᱵᱚᱞ ᱴᱮᱱᱤᱥ ᱵᱮᱰᱢᱤᱱᱴᱚᱱ ᱠᱤᱠᱨᱟ ᱫᱚ ᱠᱤᱨᱠᱮᱴ ᱡᱟᱦᱟᱸ ᱵᱚᱱ ᱢᱮᱱᱮᱜᱼᱟ ᱴᱮᱱᱤᱥ ᱵᱮᱰᱢᱤᱱ ᱵᱮᱰᱢᱤᱱᱴᱚᱱ ᱟᱨ ᱯᱷᱩᱴᱵᱚᱞ ᱱᱚᱣᱟ ᱠᱚᱦᱚᱸ ᱠᱷᱮᱹᱞ ᱦᱩᱭᱩᱜ ᱠᱟᱱᱟ ᱟᱹᱰᱤ ᱱᱟᱯᱟᱭ ᱛᱮ ᱢᱚᱸᱡᱽ ᱠᱚ ᱠᱷᱮᱹᱞ ᱠᱟᱱᱟ ᱟᱹᱰᱤ ᱨᱟᱹᱥᱠᱟᱹ ᱟᱨᱵᱚᱱ ᱵᱟᱰᱟᱭ ᱜᱮᱭᱟ ᱱᱤᱛᱚᱝ ᱫᱚ ᱞᱳᱠᱯᱨᱤᱭᱳ ᱠᱷᱮᱹᱞ ᱦᱩᱭᱟᱠᱟᱱᱟ ᱠᱤᱨᱠᱮᱴ ᱫᱚ ᱟᱨ ᱯᱷᱩᱴᱵᱚᱞ ᱯᱷᱩᱴᱵᱚᱱ ᱫᱚᱧ ᱢᱮᱱᱟ ᱟᱹᱛᱩ ᱟᱹᱛᱩ ᱚᱲᱟᱜ ᱚᱲᱟᱜ ᱴᱚᱞᱟ ᱴᱚᱞᱟ ᱜᱚᱴᱟᱜᱮ ᱯᱷᱩᱴᱵᱚᱞ ᱯᱟᱹᱦᱤᱞ ᱠᱷᱚᱱ ᱠᱚ ᱠᱷᱮᱹᱞ ᱟᱹᱜᱩᱭᱮᱫᱟ ᱟᱨ ᱱᱮᱛᱟᱨ ᱦᱚᱸᱠᱚ ᱠᱷᱮᱹᱞ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱡᱮᱢᱚᱱ ᱜᱮᱸᱫᱽᱨᱮᱡ ᱨᱮᱱᱟᱜ ᱵᱚᱱ ᱵᱮᱱᱟᱣ ᱠᱟᱛᱮᱫ ᱠᱚᱦᱚᱸ ᱯᱷᱩᱴᱵᱚᱞ ᱨᱮᱱᱟᱜ ᱟᱠᱟᱨ ᱮᱢ ᱠᱟᱛᱮᱫ ᱱᱚᱣᱟ ᱠᱚ ᱠᱚ ᱠᱷᱮᱞ ᱠᱟᱱᱟ ᱟᱨ ᱴᱮᱱᱤᱥ ᱦᱚᱸ ᱚᱱᱠᱟ ᱜᱮ ᱵᱟᱨ ᱦᱚᱲᱛᱮ ᱠᱷᱮᱹᱞ ᱜᱟᱱᱚᱜᱼᱟ ᱚᱱᱟ ᱫᱚ ᱚᱲᱟᱜ ᱵᱷᱤᱛᱤᱨ ᱠᱚᱨᱮ ᱦᱚᱸ ᱨᱟᱹᱥᱠᱟᱹ ᱛᱮ ᱟᱹᱰᱤ ᱢᱚᱡᱽ ᱠᱚ ᱠᱷᱮᱹᱞᱳᱰᱮᱫ ᱠᱟᱱᱟ